ᱦᱮᱸ ᱰᱟᱠᱛᱟᱨ ᱵᱟᱹᱵᱩ ᱡᱚᱸᱦᱟᱨ ᱜᱮ ᱦᱮᱸ ᱰᱟᱠᱛᱟᱨ ᱵᱟᱹᱵᱩ ᱟᱫᱚ ᱢᱮᱱ ᱮᱫ ᱠᱟᱱ ᱛᱟᱦᱮᱸᱫ ᱟᱹᱧ ᱤᱭᱟᱹ ᱤᱭᱟᱹ ᱚᱸᱰᱮ ᱦᱚᱥᱯᱤᱴᱟᱞ ᱨᱮᱢᱟ ᱫᱮᱠᱷᱟ ᱢᱟᱧ ᱫᱮᱠᱷᱟᱣ ᱵᱟᱲᱟᱭᱮᱱ ᱜᱮ ᱟᱫᱚ ᱫᱮᱠᱷᱟᱣ ᱠᱟᱛᱮᱫ ᱦᱚᱸᱛᱚ ᱟᱭᱢᱟ ᱨᱟᱱ ᱢᱟ ᱛᱷᱚᱲᱟᱧ ᱡᱚᱢ ᱵᱟᱲᱟ ᱠᱮᱫ ᱜᱮᱭᱟ ᱟᱭᱢᱟ ᱟᱫᱚ ᱢᱮᱱᱠᱷᱟᱱ ᱩᱱᱟᱹᱜ ᱱᱟᱯᱟᱭ ᱵᱟᱹᱧ ᱵᱩᱡᱷᱟᱹᱣᱮᱫᱟ ᱟᱫᱚ ᱮᱱᱦᱚᱸ ᱡᱟᱸᱦᱟ ᱠᱚ ᱨᱟᱱ ᱛᱟᱸᱦᱮ ᱠᱟᱱᱟ ᱚᱱᱟᱠᱚ ᱚᱱᱟ ᱠᱚᱛᱮ ᱩᱱᱟᱹᱜ ᱢᱚᱸᱡᱽ ᱵᱟᱹᱧ ᱵᱩᱡᱷᱟᱹᱣᱮᱫᱟ ᱟᱫᱚ ᱪᱮᱫ ᱤᱧ ᱪᱤᱠᱟ ᱞᱮᱠᱷᱟᱱ ᱰᱟᱠᱛᱟᱨ ᱵᱟᱹᱵᱩ ᱵᱷᱟᱹᱜᱮ ᱦᱳᱭ ᱠᱚᱜᱼᱟ ᱛᱷᱚᱲᱟ ᱞᱟᱹᱭ ᱤᱧ ᱢᱮᱥᱮ ᱮᱠᱷᱚᱱ ᱢᱟᱱᱮ ᱨᱩᱣᱟᱹ ᱢᱮᱱᱟᱜ ᱠᱟᱫ ᱛᱤᱧᱟᱹ ᱨᱩᱣᱟᱹ ᱟᱨ ᱦᱚᱲᱢᱚ ᱠᱚ ᱦᱟᱹᱥᱳᱧ ᱠᱟᱱᱟ ᱦᱚᱢᱚ ᱠᱚ ᱦᱟᱹᱥᱳᱭᱤᱧᱼᱟ ᱛᱟᱨᱯᱚᱨ ᱵᱚᱦᱚᱜ ᱠᱚᱸᱦᱚ ᱛᱷᱚᱲᱟ ᱦᱟᱹᱥᱳ ᱧᱚᱜ ᱤᱧ ᱠᱟᱱ ᱜᱮᱭᱟ ᱟᱨᱠᱤ ᱡᱚᱢ ᱢᱟᱛᱚ ᱨᱩᱣᱟᱹ ᱤᱭᱟᱹᱛᱮ ᱡᱚᱢ ᱜᱮ ᱵᱟᱹᱧ ᱡᱚᱢ ᱫᱟᱲᱮᱭᱟᱜ ᱠᱟᱱᱟ ᱢᱚᱪᱟ ᱜᱮ ᱮᱠᱵᱟᱨᱮ ᱜᱮ ᱴᱷᱤᱠ ᱵᱟᱹᱧ ᱟᱹᱭᱠᱟᱹᱣ ᱮᱫᱟ ᱛᱷᱚᱲᱟᱜᱮ ᱚᱼᱚ ᱦᱮᱸ ᱰᱟᱠᱛᱟᱨ ᱵᱟᱹᱵᱩ ᱱᱚᱜᱚᱭ ᱛᱚ ᱟᱭᱢᱟ ᱫᱤᱱ ᱠᱷᱚᱱᱤᱧ ᱡᱚᱢ ᱮᱫ ᱠᱟᱱ ᱜᱮᱭᱟ ᱰᱟᱠᱛᱟᱨ ᱵᱟᱹᱵᱩ ᱮᱠᱫᱚᱢ ᱟᱹᱰᱤ ᱢᱩᱥᱠᱤᱞ ᱪᱮᱫ ᱞᱮᱠᱟᱹᱧ ᱞᱟᱹᱭᱟ ᱩᱱᱟᱹᱜ ᱫᱤᱱ ᱠᱷᱚᱱ ᱚᱱᱠᱟ ᱜᱮ ᱦᱤᱱᱟᱹᱧᱟ ᱩᱱᱟᱹᱜ ᱨᱟᱱ ᱤᱧ ᱡᱚᱢᱮᱫ ᱨᱮᱦᱚᱸ ᱨᱟᱱᱜᱮᱧ ᱡᱚᱢ ᱮᱫᱟ ᱡᱚᱢ ᱤᱫᱤᱭᱮᱫ ᱜᱤᱭᱟᱹᱧ ᱢᱮᱱᱠᱷᱟᱱ ᱫᱚ ᱟᱨ ᱦᱚᱲᱢᱚ ᱨᱮᱱᱟᱜ ᱦᱚᱲᱢᱚ ᱠᱚᱢᱡᱳᱨ ᱪᱟᱵᱟ ᱠᱟᱱ ᱛᱤᱧᱟ ᱡᱚᱢ ᱦᱚᱸ ᱵᱟᱹᱧ ᱡᱚᱢ ᱫᱟᱲᱮᱭᱟᱜ ᱠᱟᱱᱟ ᱛᱚ ᱟᱨ ᱨᱟᱱ ᱦᱚᱛᱚ ᱠᱟᱹᱢᱤ ᱜᱮᱛᱚ ᱵᱟᱭ ᱮᱢ ᱮᱫᱟ ᱞᱟᱜᱟᱣ ᱦᱚᱛᱚ ᱵᱟᱝ ᱞᱟᱜᱟᱜ ᱠᱟᱱᱟ ᱩᱱᱟᱹᱜ ᱫᱤᱱ ᱠᱷᱚᱱ ᱱᱚᱜ ᱚᱭ ᱤᱧᱤᱧ ᱡᱚᱢ ᱤᱫᱤᱭᱮᱫ ᱜᱮᱭᱟ ᱟᱪᱪᱷᱟ ᱦᱮᱸ ᱦᱮᱸ ᱟᱫᱚ ᱰᱟᱠᱛᱟᱨ ᱵᱟᱹᱵᱩ ᱚᱰᱮ ᱪᱮᱢᱵᱟᱨ ᱨᱮᱫᱚ ᱠᱷᱚᱨᱪᱟ ᱰᱟᱠᱛᱟᱨ ᱵᱟᱹᱵᱩ ᱠᱷᱚᱨᱪᱟ ᱟᱛᱚ ᱟᱭᱢᱟ ᱠᱷᱚᱨᱪᱟ ᱵᱟᱝ ᱫᱷᱮᱨ ᱜᱮᱭᱟ

ᱦᱮᱸ ᱰᱟᱠᱛᱟᱨ ᱵᱟᱹᱵᱩ ᱟᱹᱰᱤ ᱟᱸᱴ ᱯᱨᱮᱥᱟᱨ ᱤᱧ ᱠᱟᱱᱟ ᱟᱹᱰᱤ ᱚᱥᱩᱵᱤᱫᱷᱟᱨᱮ ᱢᱮᱱᱟᱜ ᱟᱠᱟᱫ ᱞᱤᱧᱟ ᱡᱟᱦᱟᱸ ᱞᱮᱠᱟᱛᱮ ᱡᱚᱫᱤ ᱤᱭᱟᱹ ᱞᱮᱱᱠᱷᱟᱱ ᱠᱟᱹᱢᱤ ᱦᱚᱸ ᱵᱟᱞᱤᱧ ᱠᱟᱹᱢᱤ ᱫᱟᱲᱮᱭᱟᱫᱟ ᱚᱲᱟᱜ ᱨᱮ ᱵᱟᱹᱦᱩ ᱜᱤᱫᱽᱨᱟᱹ ᱠᱚ ᱢᱮᱱᱟᱜ ᱠᱚᱣᱟ ᱟᱫᱚ ᱟᱹᱰᱤ ᱢᱩᱥᱠᱤᱞ ᱩᱱᱠᱩ ᱦᱚᱸ ᱡᱚᱢ ᱠᱚᱦᱚᱸ ᱟᱹᱰᱤ ᱚᱥᱩᱵᱤᱫᱷᱟ ᱱᱚᱝᱠᱟ ᱟᱹᱞᱤᱧ ᱡᱚᱫᱤ ᱞᱤᱧ ᱨᱩᱣᱟᱹᱜᱼᱟ ᱤᱧ ᱡᱩᱫᱤᱧ ᱨᱩᱣᱟᱹᱜᱼᱟ ᱥᱚᱝᱥᱟᱨ ᱪᱤᱠᱟᱛᱤᱧ ᱪᱟᱞᱟᱣᱟ ᱡᱟᱦᱟᱸ ᱞᱮᱠᱟᱛᱮ ᱟᱨ ᱟᱹᱰᱤᱭᱟᱹ ᱥᱚᱝᱥᱟᱨ ᱫᱚ ᱟᱹᱰᱤ ᱢᱩᱥᱠᱤᱞ ᱛᱮ ᱪᱟᱞᱟᱜ ᱠᱟᱱ ᱛᱟᱞᱮᱭᱟ ᱰᱟᱠᱛᱟᱨ ᱵᱟᱹᱵᱩ ᱦᱮᱸ ᱰᱟᱠᱛᱟᱨ ᱵᱟᱹᱵᱩ ᱟᱹᱰᱤ ᱦᱮᱸ ᱦᱮᱸ ᱧᱩᱛᱩᱢ ᱧᱩᱛᱩᱢ ᱟᱸᱡᱚᱢ ᱟᱠᱟᱫ ᱛᱟᱵᱮᱱ ᱜᱟᱭᱟᱞᱤᱧ ᱟᱭᱢᱟ ᱠᱚ ᱞᱟᱹᱭ ᱟᱠᱟᱫ ᱞᱤᱧᱟ ᱚᱱᱟᱛᱮ ᱟᱨᱦᱚᱸ ᱞᱤᱧ ᱢᱮᱱ ᱮᱫᱟ ᱰᱟᱠᱛᱟᱨ ᱵᱟᱹᱵᱩ ᱥᱟᱣᱛᱮᱫ ᱢᱤᱫ ᱫᱚᱢ ᱜᱟᱞᱢᱟᱨᱟᱣ ᱞᱮᱜᱤᱧ ᱩᱱᱤ ᱥᱚᱸᱜᱮ ᱚᱱᱠᱟ ᱠᱚ ᱞᱟᱹᱭ ᱠᱟᱫᱤᱧᱟ ᱦᱮᱸ ᱱᱚᱶᱟ ᱠᱚ ᱨᱩᱣᱟᱹᱭ ᱵᱷᱟᱜᱮ ᱫᱟᱲᱮᱭᱟᱜ ᱠᱟᱱᱟᱭ ᱟᱭᱢᱟ ᱵᱷᱟᱜᱮ ᱢᱚᱸᱡᱚᱜ ᱠᱟᱱᱟ ᱠᱚ ᱟᱨᱠᱤ ᱟᱞᱮ ᱴᱚᱞᱟ ᱠᱚᱨᱮᱱ ᱦᱚᱸ ᱟᱭᱢᱟ ᱠᱚ ᱪᱟᱞᱟᱣ ᱤᱭᱟᱹ ᱢᱚᱸᱡᱽ ᱠᱟᱱᱟ ᱯᱟᱥᱮᱨ ᱴᱚᱞᱟ ᱠᱚᱨᱮᱱ ᱩᱱᱠᱩ ᱦᱚᱸᱠᱚ ᱞᱟᱹᱭ ᱮᱫ ᱜᱮᱭᱟ ᱦᱮᱸ ᱦᱮᱸ ᱟᱵᱤᱱᱟᱜ ᱠᱟᱛᱷᱟ ᱠᱚ ᱞᱟᱹᱭ ᱜᱮᱭᱟ ᱩᱱᱤ ᱫᱚ ᱟᱹᱰᱤ ᱱᱟᱯᱟᱭ ᱰᱟᱠᱛᱚᱨ ᱠᱟᱱᱟᱭ ᱟᱹᱰᱤ ᱵᱷᱟᱹᱜᱮ ᱰᱟᱠᱛᱚᱨ ᱠᱟᱱᱟᱭ ᱦᱮᱸ ᱯᱷᱤᱥᱦᱚᱸ ᱠᱚᱢ ᱜᱮᱢ ᱦᱟᱛᱟᱣᱟ ᱚᱱᱟ ᱠᱚ ᱠᱷᱚᱵᱚᱨ ᱧᱟᱢ ᱟᱠᱟᱫ ᱜᱮᱭᱟ ᱞᱟᱹᱭ ᱤᱧ ᱠᱟᱱ ᱜᱮᱭᱟᱠᱚ ᱚᱱᱟᱛᱮᱜᱮ ᱟᱢᱴᱷᱮᱱ ᱦᱤᱡᱩᱜ ᱤᱭᱟᱹ ᱫᱚ

ᱦᱮᱸ ᱦᱮᱸ ᱰᱟᱠᱛᱟᱨ ᱵᱟᱹᱵᱩ ᱡᱟᱦᱟᱸ ᱞᱮᱠᱟᱛᱮ ᱡᱟᱦᱟᱸ ᱞᱮᱠᱟᱛᱮ ᱟᱹᱞᱤᱧ ᱞᱤᱧ ᱢᱚᱸᱡᱽ ᱞᱮᱱ ᱠᱷᱟᱱ ᱜᱤᱫᱽᱨᱟᱹ ᱠᱚ ᱢᱚᱸᱡᱽ ᱛᱮᱞᱤᱧ ᱡᱚᱢ ᱧᱩ ᱦᱚᱪᱚ ᱠᱚᱣᱟ ᱰᱟᱠᱛᱟᱨ ᱵᱟᱹᱵᱩ ᱟᱹᱰᱤ ᱨᱮᱸᱜᱮᱡ ᱤᱭᱟᱹᱨᱮ ᱢᱮᱱᱟᱜ ᱞᱮᱭᱟ ᱟᱹᱰᱤ ᱚᱥᱩᱵᱤᱫᱷᱟ ᱩᱱᱠᱩ ᱦᱚᱸ ᱜᱤᱫᱽᱨᱟᱹ ᱠᱚᱦᱚᱸ ᱢᱚᱸᱡᱽ ᱛᱮ ᱵᱟᱹᱧ ᱡᱚᱢ ᱧᱩ ᱦᱚᱪᱚ ᱫᱟᱲᱮ ᱟᱠᱚ ᱠᱟᱱᱟ ᱪᱮᱫᱟᱜ ᱵᱟᱝ ᱚᱲᱟᱜ ᱨᱮᱦᱚᱸ ᱚᱥᱩᱵᱤᱫᱷᱟ ᱤᱧᱟᱹᱜ ᱦᱳᱭ ᱠᱟᱱᱛᱮ ᱟᱨ ᱵᱟᱹᱦᱩ ᱦᱚᱸ ᱤᱧ ᱵᱟᱹᱦᱩ ᱦᱚᱸ ᱡᱩᱨᱤ ᱛᱤᱧ ᱢᱟ ᱵᱟᱭ ᱠᱟᱹᱢᱤ ᱫᱟᱲᱮᱭᱟᱜᱼᱟ ᱚᱱᱠᱟ ᱟᱹᱰᱤ ᱢᱩᱥᱠᱤᱞ ᱨᱮ ᱢᱮᱱᱟᱜ ᱠᱟᱜ ᱡᱟᱦᱟᱸ ᱞᱮᱠᱟ ᱡᱚᱫᱤ ᱤᱧ ᱴᱷᱤᱠ ᱞᱮᱱᱠᱷᱟᱱ ᱟᱹᱰᱤ ᱵᱷᱟᱹᱜᱮ ᱠᱚᱜᱼᱟ ᱰᱟᱠᱛᱟᱨ ᱵᱟᱹᱵᱩ ᱦᱮᱸ ᱰᱟᱠᱛᱟᱨ ᱵᱟᱹᱵᱩ ᱛᱟᱦᱞᱮ ᱪᱟᱞᱟᱜ ᱟᱹᱧ ᱦᱟᱜ ᱢᱤᱫ ᱫᱤᱱ ᱤᱭᱟᱹ ᱥᱚᱢᱚᱭ ᱠᱟᱛᱮᱫ ᱢᱚᱝᱜᱚᱞᱵᱟᱨ ᱦᱤᱞᱳᱜ ᱛᱟᱦᱞᱮ ᱥᱳᱢᱚᱭ ᱠᱟᱛᱮᱧ ᱪᱟᱞᱟᱜᱼᱟ ᱦᱮᱸ ᱴᱷᱤᱠ ᱜᱮᱭᱟ ᱛᱟᱦᱞᱮ ᱰᱟᱠᱛᱟᱨ ᱵᱟᱹᱵᱩ ᱦᱮᱸ ᱰᱟᱠᱛᱟᱨ ᱵᱟᱹᱵᱩ ᱫᱚᱦᱚᱭᱮᱫᱟᱹᱧ ᱛᱟᱦᱞᱮ